ᱠᱟᱹᱴᱤᱡ ᱠᱟᱹᱴᱤᱡ ᱠᱷᱚᱱᱤᱧ ᱦᱟᱨᱟ ᱠᱚᱣᱟ ᱡᱤᱭᱟᱹᱞᱤ ᱰᱟᱝᱨᱤ ᱠᱚ ᱦᱮᱱᱟᱜ ᱠᱚᱛᱟᱞᱮᱭᱟ ᱢᱮᱨᱚᱢ ᱠᱚ ᱢᱮᱱᱟᱜ ᱠᱚᱛᱟ ᱞᱮᱭᱟ ᱥᱤᱢ ᱠᱚ ᱢᱮᱱᱟᱜ ᱠᱚᱛᱟ ᱞᱮᱭᱟ ᱟᱨ ᱜᱮᱰᱮ ᱢᱮᱱᱟᱜ ᱠᱚᱛᱟᱞᱮᱭᱟ ᱵᱟᱨᱭᱟ ᱯᱮᱭᱟ ᱩᱱᱠᱩ ᱟᱹᱰᱤ ᱡᱚᱛᱚᱱ ᱠᱟᱛᱮ ᱤᱧ ᱦᱟᱨᱟ ᱠᱚᱣᱟ ᱫᱟᱜ ᱡᱟᱹᱯᱩᱫ ᱡᱚᱛᱚ ᱡᱚᱛᱚ ᱠᱚᱥᱴᱚᱧ ᱫᱩᱨ ᱛᱟᱠᱚᱣᱟ ᱥᱮᱛᱟᱜ ᱨᱮᱦᱚᱸ ᱢᱤᱫ ᱩᱰᱩᱠ ᱠᱚᱣᱟᱧ ᱡᱚᱢᱟᱜ ᱤᱧ ᱮᱢᱟ ᱠᱚᱣᱟ ᱟᱨ ᱥᱤᱢ ᱠᱚᱦᱚᱸ ᱠᱟᱹᱴᱤᱡ ᱪᱮᱞᱟᱝ ᱪᱟᱣᱞᱮ ᱠᱚᱧ ᱮᱨ ᱟᱠᱚᱣᱟ ᱫᱟᱠᱟ ᱠᱚᱸᱧ ᱮᱢᱟ ᱠᱚᱣᱟ ᱟᱨ ᱜᱮᱰᱮ ᱦᱚᱸ ᱦᱮᱲᱮ ᱥᱟᱞᱟᱜ ᱞᱩᱵᱩᱜ ᱤᱧ ᱢᱮᱥᱟᱞ ᱠᱚᱣᱟ ᱞᱩᱵᱩᱜ ᱟᱨ ᱫᱟᱠᱟᱧ ᱢᱮᱥᱟᱞ ᱟᱛᱟ ᱠᱚᱣᱟ ᱟᱨ ᱜᱮᱰᱮ ᱫᱚ ᱟᱨ ᱰᱟᱝᱨᱤ ᱢᱮᱨᱚᱢ ᱫᱚ ᱢᱮᱨᱚᱢ ᱫᱚ ᱯᱟᱞᱦᱟᱞᱮ ᱟᱹᱜᱩ ᱠᱚᱣᱟ ᱥᱮᱛᱟᱜ ᱨᱮ ᱵᱤᱨ ᱠᱷᱚᱡ ᱢᱟᱨᱟᱝ ᱵᱤᱨ ᱢᱮᱱᱟᱜ ᱛᱟᱞᱮᱭᱟ ᱚᱸᱰᱮ ᱠᱷᱚᱡ ᱯᱟᱞᱦᱟ ᱞᱮ ᱟᱹᱜᱩ ᱠᱚᱣᱟ ᱛᱚᱞ ᱠᱚᱣᱟᱞᱮ ᱵᱷᱤᱱᱟᱹ ᱵᱷᱤᱱᱟᱹ ᱩᱰᱩᱠ ᱠᱟᱛᱮᱜ ᱞᱮ ᱛᱚᱞ ᱠᱟᱠᱚᱣᱟ ᱟᱨ ᱯᱟᱞᱦᱟ ᱠᱚᱞᱮ ᱛᱚᱞ ᱟᱠᱚᱣᱟ ᱡᱚᱢ ᱟᱠᱚ ᱟᱨ ᱡᱚᱠᱷᱚᱱ ᱜᱮᱠᱚ ᱨᱟᱜᱟ ᱛᱚᱠᱷᱚᱱ ᱫᱚ ᱫᱟᱜ ᱛᱮᱜ ᱠᱚᱞᱮ ᱮᱢᱟ ᱠᱚᱣᱟ ᱟᱨᱚ ᱜᱩᱯᱤ ᱢᱮᱨᱚᱢ ᱠᱚᱫᱚᱞᱮ ᱟᱲᱟᱜ ᱠᱚᱣᱟ ᱜᱩᱯᱤ ᱞᱮ ᱤᱫᱤ ᱠᱚᱣᱟ ᱴᱟᱺᱰᱤ ᱨᱮᱞᱮ ᱟᱹᱛᱤᱧ ᱠᱚᱣᱟ ᱟᱨᱞᱮ ᱟᱹᱜᱩ ᱠᱚᱣᱟ ᱛᱤᱠᱤᱱ ᱛᱟᱨᱟᱥᱤᱧ ᱫᱚ ᱫᱟᱜ ᱠᱚᱞᱮ ᱧᱩᱣᱟᱜ ᱠᱚᱜᱮ ᱟᱨᱞᱮ ᱠᱷᱟᱹᱲ ᱠᱟᱠᱚᱜᱮ ᱛᱚᱞ ᱠᱟᱜ ᱠᱟᱠᱚᱜᱮ ᱟᱨ ᱰᱟᱝᱨᱤ ᱠᱚᱫᱚ ᱰᱟᱝᱨᱤ ᱠᱚᱦᱚᱸᱞᱮ ᱩᱰᱩᱠ ᱠᱚᱣᱟ ᱟᱨᱞᱮ ᱛᱚᱞ ᱠᱚᱣᱟᱞᱮ ᱠᱷᱟᱹᱲ ᱠᱚᱣᱟᱞᱮ ᱫᱟᱜ ᱠᱚᱞᱮ ᱮᱢᱟ ᱠᱚᱣᱟ ᱫᱟᱜ ᱛᱮᱜ ᱠᱚ ᱟᱨ ᱪᱟᱹᱛ ᱵᱟᱹᱭᱥᱟᱹᱠᱷ ᱫᱚ ᱞᱩᱵᱩᱜ ᱞᱮ ᱦᱮᱰᱮᱡ ᱠᱚᱣᱟ ᱟᱨ ᱠᱟᱲᱮᱞᱮ ᱢᱮᱥᱟᱞ ᱟᱛᱟ ᱠᱚᱣᱟ ᱚᱱᱟ ᱛᱤᱠᱤᱱ ᱫᱚ ᱰᱟᱝᱨᱤ ᱜᱩᱯᱤ ᱠᱷᱚᱡ ᱞᱮ ᱦᱮᱡᱱᱟ ᱛᱤᱠᱤᱱ ᱚᱱᱟ ᱫᱚᱞᱮ ᱥᱩᱨᱟᱜ ᱠᱚᱜᱮ ᱥᱮᱛᱟᱜ ᱨᱮ ᱦᱮᱰᱮᱡ ᱠᱟᱛᱮᱜ ᱥᱤᱢ ᱫᱚ ᱥᱤᱢᱫᱚ ᱟᱨᱚ ᱛᱤᱠᱤᱱᱮ ᱦᱮᱡ ᱮᱱᱜᱮ ᱟᱨ ᱡᱚᱢᱟᱜ ᱤᱧ ᱮᱢᱟᱜ ᱠᱚᱜᱮ ᱠᱟᱹᱴᱤᱡ ᱪᱮᱞᱟᱝ ᱪᱟᱣᱞᱮ ᱪᱮᱭᱟᱜ ᱪᱮᱭᱟᱜ ᱠᱚ ᱨᱟᱜᱟ ᱪᱮᱫᱟᱜ ᱠᱚ ᱨᱟᱜᱟ ᱡᱚᱢᱟᱜ ᱦᱚᱛᱮᱜ ᱛᱮᱠᱚ ᱨᱟᱜᱟ ᱛᱤᱠᱤᱱ ᱠᱟᱹᱴᱤᱡ ᱡᱚᱢᱟᱜ ᱤᱧ ᱮᱢᱟ ᱠᱚᱜᱮ ᱟᱨ ᱦᱚᱸ ᱤᱭᱟᱹ ᱜᱮᱰᱮ ᱦᱚᱸ ᱯᱟᱠ ᱯᱟᱠ ᱠᱚ ᱨᱟᱜᱟ ᱩᱱᱠᱩ ᱦᱚᱸ ᱛᱟᱦᱚᱞᱮ ᱡᱚᱢ ᱞᱟᱹᱜᱤᱫ ᱠᱚ ᱨᱟᱜ ᱮᱫᱟ ᱪᱮᱫᱟᱜ ᱠᱚ ᱨᱟᱜ ᱮᱫᱟ ᱡᱚᱢ ᱦᱚᱛᱮᱜ ᱛᱮ ᱨᱮᱸᱜᱮᱡ ᱠᱟᱜ ᱠᱚᱣᱟ ᱟᱨ ᱤᱧᱠᱚ ᱧᱮᱞ ᱞᱤᱧ ᱠᱷᱟᱡ ᱜᱮ ᱠᱚ ᱨᱟᱜᱟ ᱪᱮᱫᱟᱜ ᱥᱮ ᱤᱧᱫᱚ ᱩᱱᱠᱩ ᱥᱟᱞᱟᱜ ᱮᱸᱜᱟᱛ ᱞᱮᱠᱟᱧ ᱢᱮᱥᱟᱣ ᱠᱟᱱᱟ ᱠᱟᱹᱴᱤᱡ ᱠᱟᱹᱴᱤᱡ ᱠᱷᱚᱱᱟᱜ ᱜᱟᱨᱟ ᱠᱮᱜ ᱠᱚᱣᱟ ᱮᱸᱜᱟᱛ ᱞᱮᱠᱟ ᱜᱮᱠᱚ ᱢᱮᱥᱟ ᱠᱟᱱᱟ ᱤᱧ ᱠᱚ ᱧᱮᱞᱞᱤᱧ ᱠᱷᱟᱡ ᱜᱮᱠᱚ ᱨᱟᱜᱟ ᱪᱮᱫ ᱠᱚ ᱨᱟᱜᱟ ᱡᱚᱢᱟᱜ ᱦᱚᱛᱮᱜ ᱛᱮᱠᱚ ᱨᱟᱜᱟ ᱩᱱᱠᱩ ᱫᱚ ᱚᱠᱚᱭᱮ ᱮᱢᱟ ᱠᱚᱣᱟ ᱤᱧ ᱪᱷᱟᱲᱟ ᱫᱚ ᱮᱴᱟᱜ ᱦᱚᱲ ᱫᱚ ᱦᱮᱱᱟᱜ ᱠᱚᱣᱟ ᱠᱟᱹᱴᱤᱡ ᱠᱟᱹᱴᱤᱡ ᱤᱧ ᱮᱢᱟᱜ ᱠᱚᱜᱮ ᱡᱚᱢ ᱠᱮᱜ ᱜᱮᱠᱚ ᱟᱨ ᱟᱹᱰᱤ ᱡᱚᱛᱚᱱ ᱠᱟᱛᱮ ᱤᱧ ᱦᱟᱨᱟ ᱠᱚᱣᱟ ᱟᱨ ᱯᱮᱲᱟ ᱯᱟᱹᱲᱦᱟᱹ ᱠᱚᱠᱚ ᱦᱤᱡᱩᱜ ᱠᱷᱟᱡ ᱥᱤᱢ ᱫᱚᱞᱮ ᱜᱚᱡ ᱠᱚᱣᱟ ᱡᱚᱢ ᱠᱚᱣᱟᱞᱮ ᱠᱚᱱᱚ ᱥᱚᱢᱚᱭ ᱡᱚᱠᱷᱚᱡ ᱠᱚ ᱵᱤᱞᱤᱭᱟ ᱛᱚᱠᱷᱚᱡ ᱫᱚ ᱵᱤᱞᱤ ᱦᱚᱸᱞᱮ ᱡᱚᱢ ᱛᱟᱠᱚᱣᱟ ᱵᱟᱯᱷᱟᱣ ᱠᱟᱛᱮ ᱩᱛᱩ ᱠᱟᱛᱮ